ᱦᱮᱸ ᱦᱮᱞᱳ ᱟᱫᱚ ᱛᱤᱥ ᱟᱫᱚ ᱛᱤᱥ ᱠᱚᱛᱮ ᱚᱱᱟᱫᱚ ᱦᱮᱸ ᱯᱷᱟᱹᱜᱩᱱ ᱵᱚᱸᱜᱟ ᱫᱚ ᱛᱟᱦᱞᱮ ᱯᱳᱭᱞᱳ ᱥᱮᱫ ᱯᱳᱭᱞᱳ ᱯᱷᱟᱹᱜᱩᱱ ᱥᱮᱫ ᱚ ᱦᱮᱸ ᱚᱱᱟᱢᱟ ᱦᱮᱸᱜᱮ ᱟᱫᱚ ᱦᱟᱜ ᱚᱸᱰᱮ ᱠᱷᱚᱱᱜᱮ ᱟᱵᱚ ᱫᱚ ᱦᱟᱜ ᱯᱳᱭᱞᱳ ᱩᱰᱟᱹᱱ ᱜᱤᱨᱟᱹ ᱫᱚ ᱠᱳᱞ ᱦᱩᱭᱩᱜ ᱛᱟᱵᱳᱱᱟ ᱛᱚ ᱛᱟᱨᱯᱚᱨᱮ ᱦᱟᱸᱰᱮ ᱦᱟᱜ ᱪᱮᱫ ᱞᱮᱠᱟ ᱠᱚ ᱪᱤᱠᱟᱭᱮᱫᱟ ᱫᱤᱱ ᱠᱚ ᱦᱮᱸ ᱛᱟᱦᱞᱮ ᱨᱟᱭᱵᱟᱨ ᱫᱚᱭ ᱦᱮᱡ ᱠᱟᱱᱟᱭ ᱛᱚ ᱨᱟᱭᱵᱟᱨ ᱦᱟᱲᱟᱢ ᱚ ᱴᱷᱤᱠ ᱜᱮᱭᱟ ᱛᱟᱦᱞᱮ ᱩᱱᱤ ᱦᱮᱡ ᱦᱚᱪᱚᱣᱟᱱᱮ ᱱᱟᱜᱠᱷᱟᱱ ᱫᱤᱱ ᱠᱚ ᱤᱭᱟᱹ ᱠᱟᱛᱮᱫ ᱜᱮ ᱦᱟᱜ ᱵᱚᱱ ᱠᱳᱞ ᱟᱭᱟ ᱦᱟᱜ ᱦᱟᱸᱰᱮ ᱚᱱᱟᱜᱮ ᱞᱟᱹᱭ ᱯᱟᱥᱱᱟᱣ ᱠᱚᱣᱟᱭ ᱦᱮᱸ ᱚ ᱛᱟᱦᱞᱮ ᱚᱱᱟ ᱫᱚ ᱚᱠᱟ ᱥᱮᱫ ᱯᱟᱲᱟᱜ ᱠᱟᱱᱟ ᱚ ᱟᱪᱪᱷᱟ ᱴᱷᱤᱠ ᱜᱮᱭᱟ ᱛᱟᱦᱞᱮ ᱞᱟᱜᱟᱣ ᱛᱮᱱᱟᱜ ᱢᱟ ᱟᱹᱰᱤ ᱠᱤᱪᱷᱩ ᱡᱤᱱᱤᱥ ᱠᱚᱜᱮ ᱞᱟᱜᱟᱣ ᱛᱮᱱᱟᱜ ᱢᱮᱱᱟᱜᱼᱟ ᱵᱟᱝ ᱢᱟᱠᱚ ᱞᱟᱹᱭᱟ ᱢᱟᱱᱮ ᱵᱤᱨ ᱯᱟᱠᱟᱲ ᱠᱷᱚᱱ ᱱᱚᱶᱟ ᱵᱟᱨᱭᱟ ᱥᱟᱦᱟᱨ ᱠᱷᱚᱱ ᱡᱚᱛᱚᱢ ᱟᱹᱜᱩ ᱪᱟᱵᱟᱭᱟ ᱵᱟᱯᱞᱟ ᱨᱮᱫᱚ ᱟᱫᱚ ᱛᱟᱦᱞᱮ ᱤᱧᱟᱹᱜ ᱦᱟᱸᱹᱰᱤ ᱠᱚ ᱦᱟᱜ ᱞᱟᱜᱟᱜ ᱜᱮᱭᱟ ᱦᱮᱸ ᱦᱮᱸ ᱚᱱᱟ ᱢᱟ ᱦᱮᱸᱜᱮ ᱞᱟᱜᱟᱜ ᱜᱮᱭᱟ ᱱᱟᱜ ᱠᱷᱟᱱ ᱦᱟᱸᱹᱰᱤ ᱠᱚᱸᱦᱚ ᱟᱨ ᱦᱮᱸ ᱦᱮᱸ ᱛᱟᱦᱚᱞᱮ ᱜᱤᱨᱟᱹ ᱠᱚᱸᱦᱚ ᱛᱮᱦᱮᱧ ᱜᱮᱵᱚᱱ ᱛᱚᱞ ᱩᱛᱟᱹᱨᱟ ᱦᱮᱸᱥᱮ ᱦᱳᱭ ᱛᱟᱦᱞᱮ ᱛᱤ ᱨᱮᱫᱚ ᱛᱚᱞ ᱦᱩᱭᱩᱜᱼᱟ ᱛᱮᱦᱮᱧ ᱜᱮ ᱦᱮᱸ ᱛᱟᱦᱞᱮ ᱚᱱᱟ ᱜᱤᱨᱟᱹ ᱛᱚᱞ ᱵᱟᱵᱚᱫ ᱫᱚ ᱢᱤᱫ ᱴᱩᱠᱩᱡ ᱫᱚ ᱦᱟᱜ ᱱᱤᱛᱜᱮ ᱞᱟᱜᱟᱣ ᱵᱮᱱ ᱜᱮᱭᱟ ᱦᱟᱜ ᱛᱟᱯᱚᱨᱮ ᱟᱨᱚ ᱚᱱᱠᱟ ᱜᱮ ᱞᱟᱜᱟᱜ ᱠᱟᱱᱟ ᱱᱟᱜᱷ ᱪᱷᱟᱢᱰᱟ ᱫᱟᱞᱚᱵ ᱠᱷᱚᱱ ᱮᱦᱚᱵ ᱠᱟᱛᱮᱫ ᱥᱟᱥᱟᱝ ᱥᱩᱱᱩᱢ ᱥᱟᱥᱟᱝ ᱵᱟᱪᱷᱟᱣ ᱛᱮ ᱟᱨᱚ ᱥᱩᱱᱩᱢ ᱥᱟᱥᱟᱝ ᱚᱡᱚᱜ ᱚᱠᱛᱮ ᱯᱮᱡᱚᱲ ᱠᱚ ᱞᱟᱜᱟᱜᱼᱟ ᱩᱱ ᱥᱚᱢᱚᱭ ᱫᱚ ᱛᱟᱨᱯᱚᱨᱮ ᱚᱱᱠᱟᱜᱮ ᱦᱟᱸᱹᱰᱤ ᱫᱚ ᱞᱟᱜᱟᱜᱼᱟ ᱟᱨᱠᱤ ᱚᱱᱟ ᱫᱚ ᱫᱚᱦᱚᱧᱚᱜ ᱠᱟᱜ ᱵᱮᱱ ᱥᱮ ᱦᱟᱜ ᱦᱳᱭ ᱦᱳᱭ ᱟᱫᱚ ᱠᱟᱹᱴᱤᱡ ᱰᱷᱮᱨ ᱧᱚᱜ ᱜᱮ ᱟᱨ ᱵᱟᱯᱞᱟ ᱠᱚᱫᱚ ᱢᱳᱴᱟᱢᱩᱴᱤ ᱵᱟᱹᱨᱭᱟᱹᱛ ᱠᱚᱠᱚ ᱠᱚ ᱦᱤᱡᱩᱜᱼᱟ ᱱᱟᱜᱷ ᱩᱱᱠᱩ ᱠᱚ ᱦᱮᱸ ᱞᱟᱹᱭ ᱩᱱ ᱥᱚᱢᱚᱭ ᱦᱚᱸ ᱟᱨᱚ ᱦᱟᱸᱹᱰᱤ ᱦᱚᱸᱠᱚ ᱠᱷᱚᱡᱚᱜᱼᱟ ᱦᱟᱜ ᱛᱟᱦᱞᱮ ᱤᱱᱟᱹ ᱠᱚ ᱦᱟᱸᱹᱰᱤᱜᱮ ᱫᱚᱦᱚ ᱧᱚᱜ ᱠᱟᱜ ᱵᱮᱱ ᱟᱨᱠᱤ